ᱤᱧ ᱫᱚ ᱜᱤᱫᱽᱨᱟᱹ ᱵᱮᱲᱟ ᱠᱷᱚᱱ ᱜᱮ ᱟᱹᱰᱤ ᱜᱟᱱ ᱫᱚᱨᱭᱟ ᱠᱚᱨᱮ ᱯᱩᱠᱷᱤᱨᱤ ᱠᱚᱨᱮ ᱯᱟᱭᱨᱟᱜ ᱤᱧ ᱠᱩᱥᱤᱜᱼᱟ ᱟᱨᱤᱧ ᱯᱟᱭᱨᱟᱜᱼᱟ ᱛᱤ ᱡᱟᱜᱟ ᱠᱚᱦᱚᱸ ᱦᱚᱲᱢᱚ ᱠᱚᱦᱚᱸ ᱛᱤᱧᱟᱹᱜ ᱜᱮ ᱛᱟᱦᱮᱱᱟ ᱚᱱᱟ ᱞᱮᱠᱟ ᱛᱮ ᱟᱨᱦᱚᱸ ᱱᱮᱛᱟᱨ ᱫᱚ ᱥᱩᱢᱩᱫᱨᱚ ᱠᱚᱨᱮ ᱫᱟᱬᱟᱱᱤᱧ ᱪᱟᱞᱟᱜᱼᱟ ᱟᱨ ᱚᱸᱰᱮ ᱫᱚ ᱟᱹᱰᱤ ᱜᱟᱱ ᱤᱭᱟᱹ ᱤᱭᱟᱹ ᱠᱚ ᱰᱷᱮᱣ ᱠᱚ ᱦᱤᱡᱩᱜᱼᱟ ᱚᱱᱟ ᱫᱚ ᱥᱟᱨᱯᱷᱤᱝ ᱛᱟᱯ ᱢᱟᱱᱮ ᱢᱤᱫᱴᱮᱡ ᱵᱳᱰ ᱛᱟᱦᱮᱱᱟ ᱚᱱᱟᱫᱤᱧ ᱫᱚᱱ ᱯᱟᱨᱚᱢᱟ ᱟᱨ ᱟᱹᱰᱤ ᱨᱟᱹᱥᱠᱟᱹᱧ ᱟᱹᱭᱠᱟᱹᱣᱟ